ᱤᱧᱟᱹᱜ ᱦᱚᱵᱤ ᱢᱮᱱᱟᱜᱼᱟ ᱨᱚ ᱠᱞᱟᱭᱢᱤᱝ ᱨᱚ ᱠᱞᱟᱭᱢᱤᱝ ᱫᱚ ᱱᱤᱭᱟᱹ ᱞᱟᱹᱜᱤᱫ ᱤᱧ ᱠᱚᱨᱟᱣᱟ ᱨᱚ ᱠᱞᱟᱭᱢᱤᱝ ᱮᱢᱚᱱ ᱢᱤᱫᱴᱮᱱ ᱜᱮᱢ ᱠᱟᱱᱟ ᱥᱮ ᱢᱤᱫᱴᱮᱱ ᱠᱳᱨᱥ ᱠᱟᱱᱟ ᱡᱟᱦᱟᱸᱴᱟᱜ ᱫᱚ ᱡᱤᱵᱚᱱᱨᱮ ᱟᱭᱢᱟ ᱠᱤᱪᱷᱩ ᱪᱮᱫ ᱨᱮᱭᱟᱜ ᱡᱤᱱᱤᱥ ᱛᱟᱦᱮᱱᱟ ᱨᱚ ᱠᱞᱟᱭᱢᱤᱝ ᱫᱚ ᱦᱩᱭᱩᱜᱼᱟ ᱯᱟᱦᱟᱲ ᱜᱟᱡᱟᱲ ᱵᱤᱨ ᱚᱱᱟ ᱡᱟᱭᱜᱟᱨᱮ ᱯᱨᱟᱠᱤᱛᱤᱠ ᱱᱮᱪᱟᱨ ᱯᱚᱨᱤᱵᱮᱥ ᱨᱮ ᱛᱚ ᱚᱸᱰᱮ ᱟᱭᱢᱟ ᱠᱤᱪᱷᱩ ᱪᱮᱪᱮᱫ ᱨᱮᱭᱟᱜ ᱛᱟᱦᱮᱱᱟ ᱟᱨ ᱚᱸᱰᱮ ᱪᱮᱫ ᱞᱮᱠᱟ ᱡᱤᱵᱚᱱ ᱡᱟᱯᱚᱱ ᱠᱟᱴᱟᱣ ᱦᱩᱭᱩᱜᱼᱟ ᱪᱮᱫ ᱪᱮᱫ ᱞᱟᱜᱟᱜᱼᱟ ᱚᱠᱚᱭ ᱚᱠᱚᱭ ᱦᱚᱲ ᱥᱟᱶᱛᱮᱢ ᱛᱟᱦᱮᱱᱟ ᱢᱟᱱᱮ ᱟᱭᱢᱟ ᱠᱤᱪᱷᱩ ᱢᱮᱱᱟᱜᱼᱟ ᱛᱚ ᱚᱱᱟ ᱫᱚ ᱯᱚᱨᱚᱵᱚᱨᱛᱤ ᱨᱮ ᱵᱤᱥᱛᱟᱨᱤᱛ ᱵᱷᱟᱵᱮᱧ ᱞᱟᱹᱭ ᱟᱸ ᱦᱟᱜ ᱛᱚ ᱤᱧ ᱫᱚ ᱟᱹᱰᱤ ᱟᱸᱴ ᱚᱱᱟ ᱠᱷᱟᱹᱛᱤᱨ ᱜᱮ ᱨᱚ ᱠᱮᱞᱟᱭᱢᱤᱝ ᱤᱧ ᱠᱩᱥᱤᱭᱟᱜᱼᱟ ᱨᱚ ᱠᱮᱞᱟᱭᱢᱤᱝ ᱠᱷᱚᱱᱟᱜ ᱜᱮ ᱤᱧᱟᱹᱜ ᱡᱤᱵᱚᱱ ᱨᱮᱭᱟᱜ ᱟᱭᱢᱟ ᱯᱚᱨᱤᱵᱚᱨᱛᱚᱱ ᱦᱮᱡ ᱟᱠᱟᱱ ᱛᱤᱧᱟᱹ ᱡᱟᱦᱟᱱᱟᱜ ᱠᱟᱹᱢᱤ ᱯᱚᱨᱛᱤ ᱟᱹᱰᱤ ᱤᱱᱴᱟᱨᱮᱥᱴ ᱡᱟᱜᱟᱣ ᱤᱧᱟᱹ ᱢᱟᱱᱮ ᱡᱟᱦᱟᱱᱟᱜ ᱤᱧ ᱠᱚᱨᱟᱣᱟ ᱛᱳᱧ ᱠᱚᱨᱟᱣᱟ ᱱᱚᱶᱟ ᱡᱤᱱᱤᱥ ᱢᱤᱫᱴᱮᱱ ᱢᱚᱱ ᱵᱷᱤᱛᱤᱨ ᱨᱮ ᱢᱚᱱᱳᱵᱷᱟᱵ ᱵᱮᱱᱟᱣ ᱟᱠᱟᱱ ᱛᱤᱧᱟᱹ ᱚᱱᱟᱛᱮ ᱤᱧ ᱨᱚ ᱠᱞᱟᱭᱢᱤᱝ ᱫᱚ ᱯᱨᱚᱛᱤ ᱵᱚᱪᱷᱚᱨ ᱜᱤᱧ ᱪᱮᱥᱴᱟᱭᱟᱹᱧ ᱪᱟᱞᱟᱜ ᱟᱨ ᱥᱚᱝᱜᱮ ᱛᱤᱧ ᱪᱮᱥᱴᱟᱭᱟ ᱡᱟᱦᱟᱸᱭ ᱱᱟᱶᱟ ᱱᱟᱶᱟ ᱜᱤᱫᱽᱨᱟᱹ ᱠᱚ ᱛᱟᱦᱮᱱ ᱠᱷᱟᱱ ᱩᱱᱠᱩᱧ ᱤᱫᱤ ᱠᱚᱣᱟ